ᱮᱸ ᱦᱮᱸ ᱦᱮᱞᱳ ᱩᱛᱛᱚᱢ ᱰᱟᱠᱴᱟᱨ ᱵᱟᱵᱩ ᱵᱚᱞᱪᱷᱮᱱ ᱟᱪ ᱪᱷᱟ ᱵᱚᱞᱪᱷᱤ ᱰᱟᱠᱴᱟᱨ ᱵᱟᱵᱩ ᱟᱢᱟᱫᱮᱨ ᱮᱠᱴᱟ ᱥᱚᱢᱚᱥᱥᱟ ᱦᱚᱭᱮᱪᱷᱮ ᱛᱚ ᱵᱟ ᱥᱮᱴᱟ ᱦᱚᱪᱪᱷᱮ ᱟᱪᱪᱷᱟ ᱦᱮᱸ ᱦᱮᱸ ᱟᱫᱚ ᱟᱞᱮ ᱜᱷᱟᱨᱚᱸᱡᱽ ᱨᱮ ᱢᱤᱜᱴᱮᱱ ᱟᱡᱟᱨ ᱨᱮᱞᱮ ᱯᱟᱲᱟᱣ ᱠᱟᱱᱟ ᱟᱫᱚ ᱚᱱᱟ ᱟᱡᱟᱨ ᱫᱚ ᱦᱩᱭᱩᱜ ᱠᱟᱱᱟ ᱡᱟᱦᱟᱸ ᱠᱚ ᱢᱮᱛᱟᱜ ᱠᱟᱱᱟ ᱱᱚᱜ ᱚᱭ ᱠᱤᱰᱱᱤ ᱤᱱᱵᱚᱨᱚ ᱨᱮ ᱯᱟᱛᱷᱚᱨ ᱦᱩᱭ ᱠᱟᱱᱟ ᱟᱫᱚ ᱱᱚᱣᱟ ᱪᱮᱜ ᱞᱮᱠᱟ ᱠᱟᱛᱮᱜ ᱞᱮ ᱚᱯᱟᱨᱮᱥᱮᱱ ᱫᱟᱲᱮᱭᱟᱜᱼᱟ ᱥᱮ ᱱᱚᱣᱟ ᱟᱡᱟᱨ ᱠᱷᱚᱡ ᱪᱮᱜ ᱞᱮᱠᱟ ᱠᱟᱛᱮᱜ ᱞᱮ ᱵᱩᱜᱤᱜᱼᱟ ᱮᱻ ᱦᱮᱸ ᱩᱱᱤᱭᱟᱜ ᱩᱢᱮᱨ ᱫᱚ ᱞᱟᱜᱽᱵᱷᱟᱜᱽ ᱳᱭ ᱯᱚᱸᱪᱤᱥ ᱵᱚᱪᱷᱚᱨ ᱜᱟᱡ ᱦᱩᱭᱩᱜᱼᱟ ᱠᱚᱲᱟ ᱠᱟᱱᱟᱭ ᱟᱪ ᱪᱷᱟ ᱟᱪ ᱪᱷᱟ ᱟᱪ ᱪᱷᱟ ᱴᱷᱤᱠ ᱛᱚ ᱛᱟᱦᱞᱮ ᱜᱟᱯᱟ ᱛᱤᱱᱟᱹᱜ ᱫᱚᱥ ᱵᱟᱡᱮ ᱜᱟᱱ ᱚᱸᱰᱮᱧ ᱤᱫᱤᱭ ᱭᱟᱞᱮ ᱟᱪ ᱪᱷᱟ ᱯᱨᱚᱛᱷᱚᱢ ᱫᱚ ᱦᱮᱸ ᱦᱮᱸ ᱟᱪ ᱪᱷᱟ ᱦᱮᱸ ᱦᱮᱸ ᱴᱷᱤᱠ ᱜᱮᱭᱟ ᱟᱫᱚᱠᱚ ᱞᱟᱹᱭ ᱫᱟ ᱚᱱᱟ ᱯᱟᱛᱷᱚᱨ ᱦᱚᱸ ᱵᱟᱝ ᱢᱟ ᱞᱟᱹᱴᱩᱭ ᱠᱟᱱᱟ ᱟᱫᱚ ᱚᱱᱟ ᱛᱷᱚᱲᱟ ᱯᱚᱨᱮᱛᱮ ᱵᱤᱰᱟᱹᱣ ᱵᱟᱲᱟ ᱠᱟᱛᱮᱜ ᱱᱚᱣᱟ ᱳᱯᱟᱨᱥᱮᱱ ᱞᱮᱠᱷᱟᱡ ᱪᱮᱜ ᱞᱮᱠᱟ ᱠᱷᱚᱨᱚᱪ ᱠᱷᱚᱨᱪᱟ ᱠᱚ ᱦᱩᱭ ᱫᱟᱲᱮ ᱠᱚᱜᱼᱟ ᱟᱪ ᱪᱷᱟ ᱴᱷᱤᱠ ᱴᱷᱤᱠᱼᱴᱷᱤᱠᱼ ᱴᱷᱤᱠ ᱦᱮᱸ ᱦᱮᱸ ᱢᱮᱱᱟᱜ ᱛᱟᱭ ᱜᱮᱭᱟ ᱦᱮᱸ ᱦᱮᱸ ᱦᱮᱸ ᱟᱪ ᱪᱷᱟ ᱟᱪ ᱪᱷᱟ ᱟᱪᱪᱷᱟ ᱦᱮᱸ ᱴᱷᱤᱠ ᱴᱷᱤᱠ ᱴᱷᱤᱠ ᱴᱷᱤᱠ ᱴᱷᱤᱠ ᱟᱪ ᱪᱷᱟ ᱛᱟᱦᱞᱮ ᱜᱟᱯᱟ ᱮᱠᱫᱚᱢ ᱴᱷᱤᱠ ᱫᱚᱥ ᱵᱟᱡᱮ ᱟᱞᱮ ᱩᱱᱤ ᱯᱮᱥᱮᱱ ᱱᱤᱭᱮ ᱟᱯᱮ ᱚᱱᱟ ᱦᱟᱸᱥᱯᱟᱛᱟᱞ ᱞᱮ ᱪᱟᱞᱟᱜ ᱠᱟᱱᱟ ᱟᱨ ᱴᱤᱠᱤᱴ ᱠᱟᱛᱮᱜ ᱜᱮ ᱟᱵᱮᱱ ᱫᱚ ᱚᱠᱟᱴᱟᱜ ᱠᱳᱭᱟᱴᱟᱨ ᱛᱤᱱᱟᱹᱜ ᱱᱟᱢᱵᱟᱨ ᱚᱲᱟ ᱨᱮᱵᱮᱱ ᱫᱩᱲᱩᱵᱼᱟ ᱟᱪ ᱪᱷᱟ ᱼᱟᱪᱪᱷᱟ ᱞᱟᱦᱟ ᱛᱮᱫᱚ ᱮᱱᱛᱮᱜ ᱩᱠᱩᱨ ᱱᱚᱝᱠᱟ ᱫᱚ ᱵᱟᱭ ᱞᱟᱹᱭ ᱵᱟᱲᱟᱭᱮᱜ ᱛᱟᱦᱮᱸᱜᱼᱟ ᱟᱫᱚ ᱱᱚᱜ ᱚᱭ ᱡᱚᱠᱷᱚᱱ ᱱᱚᱣᱟ ᱨᱩᱣᱟᱹ ᱧᱟᱢ ᱠᱮᱫᱮᱭᱟ ᱛᱚᱠᱷᱚᱱ ᱠᱷᱚᱡ ᱜᱮᱭ ᱞᱟᱸᱜᱟᱣ ᱠᱟᱱᱟ ᱢᱤᱜᱫᱷᱚᱢ ᱢᱟᱭ ᱪᱷᱚᱵᱤ ᱞᱮᱫᱮᱭᱟ ᱦᱟᱱᱟᱻ ᱟᱭᱢᱟ ᱫᱤᱱ ᱨᱮ ᱫᱤᱱ ᱠᱟᱞᱚᱢ ᱨᱮ ᱦᱮᱸ ᱧᱩᱭ ᱜᱮᱭᱟᱭ ᱵᱚᱫᱷᱚᱭ ᱱᱮᱛᱟᱨ ᱠᱚ ᱠᱚᱲᱟ ᱠᱚ ᱛᱚᱢ ᱵᱩᱡᱷᱟᱹᱣ ᱮᱜ ᱜᱮᱭᱟ ᱟᱪ ᱪᱷᱟ ᱟᱪ ᱪᱷᱟ ᱵᱮᱥ ᱴᱷᱤᱠ ᱜᱮᱭᱟ ᱰᱟᱠᱴᱟᱨ ᱵᱟᱵᱩ ᱛᱟᱦᱞᱮ ᱟᱭᱢᱟ ᱟᱭᱢᱟ ᱥᱟᱨᱦᱟᱣ ᱜᱟᱯᱟ ᱦᱟᱸᱜ ᱵᱚᱱ ᱧᱟᱯᱟᱢᱚᱜ ᱠᱟᱱᱟ ᱟᱪ ᱪᱷᱟ ᱴᱷᱤᱠ ᱜᱮᱭᱟ ᱴᱷᱤᱠ ᱜᱮᱭᱟ ᱦᱮᱸᱢᱟ ᱦᱮᱸᱢᱟ ᱦᱮᱸ ᱢᱟ ᱛᱟᱦᱞᱮ ᱦᱮᱸ